ᱵᱷᱟᱨᱚᱛ ᱨᱮᱭᱟᱜ

ᱥᱮᱱᱮᱢᱟ ᱥᱮᱨᱮᱧ ᱧᱮᱞ ᱠᱟᱛᱮ ᱤᱧ ᱫᱚ ᱟᱹᱰᱤ ᱨᱟᱹᱥᱠᱟᱹᱧ ᱵᱩᱡᱷᱟᱹᱣᱟ ᱮᱱᱛᱮᱫ ᱥᱮᱫᱟᱭ ᱫᱚ ᱥᱤᱱᱮᱢᱟ ᱠᱚ ᱦᱤᱱᱫᱤᱛᱮ ᱵᱟᱝᱞᱟᱛᱮ ᱱᱚᱣᱟ ᱠᱚᱛᱮ ᱠᱚ ᱩᱫᱩᱜ ᱮᱫ ᱛᱟᱦᱮᱱᱟ ᱢᱮᱱᱠᱷᱟᱱ ᱱᱤᱛᱚᱜ ᱫᱚ ᱥᱟᱱᱛᱟᱞᱤᱛᱮ ᱠᱚ ᱩᱫᱩᱜᱼᱮᱜ ᱠᱟᱱᱟ ᱯᱟᱹᱦᱤᱞ ᱫᱚ ᱦᱤᱱᱫᱤ ᱠᱚᱛᱮ ᱠᱚ ᱩᱫᱩᱜᱼᱮᱫ ᱛᱟᱦᱮᱸᱜ ᱫᱚ ᱩᱱᱟᱹᱜ ᱨᱟᱹᱥᱠᱟᱹ ᱵᱟᱝ ᱵᱩᱡᱷᱟᱹᱜ ᱠᱟᱱ ᱛᱟᱦᱮᱸ ᱟ ᱪᱮᱫᱟᱜ ᱮᱱᱛᱮᱫ ᱵᱷᱟᱥᱟ ᱜᱮ ᱵᱟᱢ ᱵᱩᱡᱷᱟᱹᱣᱟ ᱢᱚᱡᱽᱛᱮ ᱟᱫᱚ ᱪᱤᱠᱟᱹᱛᱮ ᱨᱟᱹᱥᱠᱟᱹᱢ ᱵᱩᱡᱷᱟᱹᱣᱟ ᱟᱨ ᱱᱤᱛᱚᱜ ᱫᱚ ᱥᱟᱱᱛᱟᱞᱤᱛᱮ ᱥᱤᱱᱮᱢᱟ ᱠᱚ ᱠᱚ ᱩᱫᱩᱜᱼᱮᱫ ᱠᱟᱱᱛᱮ ᱚᱱᱟᱛᱮ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱪᱮᱫᱟᱜ ᱮᱱᱛᱮᱫ ᱡᱚᱛᱚ ᱨᱮᱭᱟᱜ ᱢᱟᱱᱮᱢ ᱵᱩᱡᱷᱟᱹᱣᱟ ᱩᱱᱠᱩ ᱪᱮᱫ ᱠᱚ ᱨᱚᱲ ᱫᱟᱠᱚ ᱞᱟᱸᱫᱟᱭ ᱫᱟᱠᱚ ᱪᱮᱫ ᱠᱚ ᱥᱮᱨᱮᱧᱫᱟ ᱚᱱᱟ ᱨᱮᱭᱟᱜ ᱡᱚᱛᱚ ᱨᱮᱭᱟᱜ ᱢᱟᱱᱮᱢ ᱵᱩᱡᱷᱟᱹᱣᱟ ᱚᱱᱟᱛᱮ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱪᱮᱫ ᱞᱮᱠᱟ ᱴᱤᱱᱟ ᱥᱚᱨᱮᱱ ᱩᱱᱤ ᱦᱚᱧ ᱠᱩᱥᱤᱟᱭᱟ ᱢᱟᱹᱨᱤᱭᱟᱢ ᱦᱮᱢᱵᱨᱚᱢ ᱱᱩᱭ ᱦᱚᱧ ᱠᱩᱥᱤᱭᱟᱭᱟ ᱤᱥᱴᱷᱮᱯᱮᱱ ᱴᱩᱰᱩ ᱥᱤᱝᱜᱟᱨ ᱩᱱᱤ ᱦᱚᱧ ᱠᱩᱥᱤᱣᱟᱭᱟ ᱟᱹᱰᱤ ᱢᱟᱱᱮ ᱢᱟᱱᱮ ᱥᱮᱨᱮᱧᱟ ᱡᱚᱠᱷᱚᱱ ᱫᱚ ᱜᱚᱜᱚ ᱵᱟᱵᱟ ᱨᱮᱭᱟᱜ ᱥᱮᱨᱮᱧᱟ ᱡᱚᱠᱷᱚᱱ ᱵᱚᱭᱦᱟ ᱛᱟᱞᱟ ᱨᱮᱭᱟᱜ ᱥᱟᱹᱜᱟᱹᱭᱮ ᱥᱮᱨᱮᱧᱟ ᱟᱨ ᱦᱚᱸ ᱜᱟᱛᱮ ᱢᱤᱞᱣᱟᱹ ᱨᱮᱭᱟᱜ ᱮ ᱥᱮᱨᱮᱧᱟ ᱡᱚᱛᱚ ᱨᱮᱭᱟᱜ ᱮ ᱥᱮᱨᱮᱧᱟ ᱡᱚᱛᱚ ᱞᱮᱠᱟᱱ ᱟᱲᱟᱝᱛᱮ ᱥᱮᱨᱮᱧᱟ ᱚᱱᱟᱛᱮ ᱡᱚᱛᱚ ᱞᱮᱠᱟᱛᱮ ᱜᱷᱟᱱᱮ ᱫᱚᱧ ᱠᱩᱥᱤᱜ ᱟᱢ ᱜᱷᱟᱱᱮᱢ ᱫᱚᱢ ᱨᱟᱹᱥᱠᱟᱹᱜᱼᱟ ᱦᱚᱢᱚᱨ ᱦᱟᱞᱟᱝ ᱠᱩᱥᱤ ᱨᱟᱹᱥᱠᱟᱹ ᱡᱚᱛᱚ ᱞᱮᱠᱟᱛᱮ ᱥᱮᱨᱮᱧᱟ ᱚᱱᱟᱛᱮ ᱡᱚᱛᱚ ᱨᱮᱭᱟᱜ ᱢᱟᱱᱮ ᱵᱩᱡᱷᱟᱹᱜᱛᱮ ᱟᱹᱰᱤ ᱢᱚᱡᱽ ᱜᱮᱧ ᱟᱴᱠᱟᱨᱟ ᱟᱨ ᱤᱞᱤᱭᱟᱥ ᱢᱟᱨᱟᱰᱤ ᱦᱚᱸ ᱥᱟᱱᱛᱷᱟᱞᱤ ᱦᱤᱨᱳ ᱠᱟᱱᱟᱭ ᱱᱩᱭ ᱦᱚᱸ ᱟᱹᱰᱤ ᱢᱚᱡᱽ ᱜᱮ ᱯᱟᱴᱟ ᱦᱟᱲᱟᱢ ᱠᱚᱣᱟᱜ ᱦᱚᱸᱭ ᱯᱟᱴ ᱫᱟᱲᱮᱭᱟᱜᱼᱟ ᱠᱚᱲᱟ ᱠᱚᱣᱟᱜ ᱦᱚᱸ ᱜᱤᱫᱽᱨᱟᱹ ᱠᱚᱣᱟᱜ ᱦᱚᱸ ᱡᱚᱠᱷᱚᱱ ᱫᱚ ᱵᱟᱞᱟᱭᱟ ᱠᱚᱨᱮ ᱦᱚᱸᱭ ᱯᱟᱴᱟ ᱵᱟᱞᱟᱭᱟ ᱥᱟᱠᱟᱭᱟ ᱪᱮᱫ ᱞᱮᱠᱟ ᱠᱚ ᱥᱮᱨᱮᱧ ᱧᱟᱯᱟᱢᱟ ᱪᱮᱫᱞᱮᱠᱟ ᱠᱚ ᱫᱩᱲᱩᱵᱼᱟ ᱪᱮᱫᱞᱮᱠᱟ ᱦᱟᱺᱰᱤ ᱯᱟᱹᱨᱩᱣᱟᱹ ᱠᱚ ᱮᱯᱮᱢᱟ ᱥᱟᱱᱟᱢ ᱞᱮᱠᱟᱱᱟᱭ ᱯᱟᱴ ᱫᱟᱲᱮᱭᱟᱜᱼᱟ ᱚᱱᱟᱛᱮ ᱡᱩᱞᱤᱭᱟᱹᱥ ᱢᱟᱨᱰᱤ ᱫᱚ ᱟᱹᱰᱤ ᱛᱮᱫ ᱜᱮᱧ ᱠᱩᱥᱤᱣᱟᱭᱟ ᱟᱨ ᱥᱮᱯᱷᱟᱞᱤ ᱦᱮᱵᱨᱚᱢ ᱦᱚᱸ ᱩᱱᱤ ᱦᱚᱸ ᱵᱟᱭ ᱠᱚᱢᱟ ᱩᱱᱤ ᱦᱚᱸ ᱟᱹᱰᱤ ᱢᱚᱡᱽᱜᱮ ᱯᱟᱴᱼᱟ ᱜᱤᱫᱽᱨᱟᱹ ᱞᱮᱠᱟ ᱦᱚᱸᱭ ᱯᱟᱴ ᱫᱟᱲᱮᱭᱟᱜᱼᱟ ᱠᱟᱹᱠᱤ ᱜᱚᱜᱚ ᱞᱮᱠᱟ ᱦᱚᱸᱭ ᱯᱟᱴ ᱫᱟᱲᱮᱭᱟᱜᱼᱟ ᱵᱟᱹᱦᱩ ᱠᱩᱲᱤ ᱞᱮᱠᱟ ᱡᱚᱛᱚ ᱞᱮᱠᱟ ᱜᱮ ᱯᱟᱴ ᱫᱟᱲᱮᱭᱟᱜᱼᱟ ᱚᱱᱟᱛᱮ ᱩᱱᱤ ᱦᱚᱸ ᱟᱹᱰᱤ ᱠᱩᱥᱤᱜ ᱵᱩᱡᱷᱟᱹᱣᱮᱭᱟ ᱟᱨ ᱱᱚᱣᱟ ᱟᱞᱮ ᱟᱛᱳ ᱱᱤᱭᱟᱹ ᱟᱰᱮ ᱯᱟᱥᱮ ᱠᱚᱨᱮ ᱯᱚᱨᱚᱵᱽ ᱯᱚᱨᱵᱟᱥ ᱠᱚᱨᱮᱜ ᱠᱚ ᱟᱹᱜᱩᱭᱮᱫ ᱠᱚᱜᱮᱭᱟᱞᱮ ᱡᱟᱛᱨᱟ ᱮᱢᱟᱱ ᱠᱚᱨᱮ ᱚᱱᱟᱛᱮ ᱥᱟᱱᱟᱢ ᱵᱩᱲᱦᱤ ᱦᱚᱲ ᱦᱚᱸ ᱧᱮᱧᱮᱞ ᱠᱚ ᱪᱟᱞᱟᱜ ᱠᱟᱱᱟ ᱟᱨ ᱚᱱᱟ ᱚᱠᱟ ᱠᱚ ᱩᱫᱩᱜ ᱚᱱᱟ ᱨᱮᱭᱟᱜ ᱢᱟᱱᱮ ᱠᱚ ᱠᱚ ᱵᱩᱡᱷᱟᱹᱣᱛᱮ ᱟᱹᱰᱤ ᱠᱚ ᱨᱟᱹᱥᱠᱟᱹ ᱡᱚᱝᱜᱼᱟ ᱟᱨ ᱠᱚ ᱢᱮᱱᱟ ᱟᱨ ᱱᱟᱦᱟᱜ ᱡᱩᱜᱽ ᱨᱮ ᱥᱟᱱᱛᱟᱲ ᱥᱚᱢᱟᱡᱽ ᱨᱮ ᱛᱤᱱᱟᱹᱜ ᱢᱚᱡᱽ ᱡᱟᱛᱛᱨᱟ ᱥᱤᱱᱮᱢᱟ ᱠᱚ ᱩᱫᱩᱜᱼᱮᱫ ᱠᱟᱱᱟ ᱞᱟᱦᱟ ᱛᱮᱫᱚ ᱦᱤᱱᱫᱤ ᱵᱟᱝᱞᱟ ᱡᱟᱛᱛᱨᱟ ᱠᱚ ᱩᱫᱩᱜᱼᱮᱫ ᱛᱟᱦᱮᱸ ᱠᱟᱱᱟ ᱩᱱ ᱡᱚᱠᱷᱚᱡ ᱫᱚ ᱪᱮᱫ ᱦᱚᱸ ᱵᱟᱢ ᱵᱩᱡᱷᱟᱹᱣᱟ ᱢᱮᱱᱠᱷᱟᱱ ᱱᱤᱛᱚᱜ ᱱᱟᱦᱟᱜ ᱠᱩᱲᱤ ᱠᱚᱲᱟ ᱯᱟᱲᱦᱟᱜ ᱛᱮᱠᱚ ᱞᱟᱦᱟᱭᱮᱱᱛᱮ ᱥᱟᱱᱛᱟᱲᱤ ᱵᱷᱟᱥᱟᱛᱮ ᱡᱟᱛᱛᱨᱟ ᱥᱤᱱᱮᱢᱟ ᱠᱚ ᱩᱫᱩᱜᱼᱮᱫ ᱠᱟᱱᱟ ᱚᱱᱟᱛᱮ ᱢᱤᱫ ᱜᱷᱟᱹᱲᱤᱡ ᱞᱟᱹᱜᱤᱫ ᱫᱩᱠ ᱟᱠᱟᱱ ᱦᱚᱲ ᱦᱚᱸ ᱟᱭᱟᱜ ᱫᱩᱠ ᱦᱤᱲᱤᱧ ᱠᱟᱛᱮ ᱩᱱᱠᱩᱣᱟᱜ ᱡᱟᱛᱨᱟ ᱨᱟᱹᱥᱠᱟᱹ ᱨᱮ ᱥᱮᱞᱮᱫᱚᱜ ᱠᱟᱱᱟ ᱚᱱᱟᱛᱮ ᱤᱧ ᱦᱚᱸ ᱟᱹᱰᱤᱧ ᱠᱩᱥᱤᱧ ᱵᱩᱡᱷᱟᱹᱣᱟ ᱱᱚᱣᱟ ᱥᱟᱱᱛᱟᱲ ᱯᱟᱹᱨᱥᱤᱛᱮ ᱥᱤᱱᱮᱢᱟ ᱦᱩᱭᱩᱜ ᱠᱟᱱᱛᱮ ᱟᱨ ᱤᱧ ᱨᱮᱱ ᱜᱟᱭᱱᱟ ᱟᱫᱚᱭ ᱦᱩᱭᱩᱜ ᱠᱟᱱᱟ ᱤᱥᱴᱷᱮᱯᱷᱮᱱ ᱦᱮᱵᱨᱚᱢ